ᱟᱵᱚ ᱢᱟᱱᱣᱟ ᱠᱚ ᱯᱟᱹᱛᱭᱟᱹᱣ ᱟᱨ ᱵᱷᱚᱨᱥᱟ ᱞᱟᱹᱜᱤᱫᱛᱮ ᱟᱹᱠᱤᱞ ᱜᱮᱭᱟᱱ ᱦᱩᱭᱩᱜᱼᱟ ᱟᱨ ᱚᱱᱟ ᱞᱟᱹᱜᱤᱫᱛᱮ ᱚᱞᱼᱯᱟᱲᱦᱟᱜ ᱡᱟᱹᱨᱩᱨᱤ ᱜᱮᱭᱟ ᱡᱟᱦᱟᱸᱞᱮᱠᱟ ᱱᱤᱛᱚᱜ ᱟᱵᱚ ᱨᱤᱱ ᱜᱤᱫᱽᱨᱟᱹ ᱠᱚ ᱟᱨ ᱵᱟᱝ ᱵᱟᱵᱟ ᱠᱚᱦᱚᱸ ᱮᱠᱫᱚᱢ ᱦᱟᱺᱰᱤ ᱯᱟᱹᱣᱨᱟᱹ ᱟᱨ ᱮᱢᱟᱱ ᱨᱮᱠᱚ ᱡᱚᱵᱮ ᱟᱠᱟᱱᱟ ᱮᱠᱫᱚᱢ ᱟᱹᱠᱤᱞ ᱜᱮᱭᱟᱱ ᱜᱮ ᱵᱟᱹᱱᱩᱜ ᱟᱹᱱᱤᱡ ᱯᱟᱹᱛᱭᱟᱹᱣ ᱡᱤᱱᱤᱥ ᱜᱮ ᱪᱮᱫ ᱦᱚᱸ ᱵᱟᱝ ᱚᱱᱟ ᱞᱟᱹᱜᱤᱫ ᱟᱵᱚ ᱢᱟᱱᱣᱟ ᱠᱚ ᱱᱚᱣᱟ ᱫᱤᱥᱚᱢ ᱨᱮᱵᱚᱱ ᱧᱮᱞᱮᱫ ᱜᱮᱭᱟ ᱪᱮᱫ ᱞᱮᱠᱟ ᱟᱹᱨᱤᱪᱟᱹᱞᱤ ᱡᱚᱛᱚᱣᱟᱜ ᱵᱚᱱ ᱦᱤᱲᱤᱧ ᱪᱟᱵᱟᱭᱮᱫᱼᱟ ᱟᱵᱚ ᱥᱟᱱᱛᱟᱲ ᱥᱚᱢᱟᱡᱽ ᱨᱮᱱᱟᱜ ᱟᱫᱚ ᱚᱱᱟ ᱞᱟᱹᱜᱤᱫ ᱜᱮ ᱟᱵᱚ ᱯᱟᱹᱛᱭᱟᱹᱣ ᱟᱨ ᱩᱭᱦᱟᱹᱨ ᱞᱟᱹᱜᱤᱫ ᱩᱭᱦᱟᱹᱨ ᱦᱚᱪᱚ ᱦᱩᱭᱩᱜᱼᱟ ᱡᱮ ᱟᱵᱚ ᱪᱮᱫ ᱞᱮᱠᱟᱛᱮ ᱯᱟᱹᱛᱭᱟᱹᱜ ᱟᱵᱚᱱ ᱟᱨ ᱪᱮᱫ ᱫᱚ ᱥᱟᱹᱨᱤ ᱠᱟᱛᱷᱟ ᱪᱮᱫ ᱫᱚ ᱮᱲᱮ ᱠᱟᱛᱷᱟ ᱚᱱᱟ ᱵᱟᱲᱟᱭ ᱡᱚᱝ ᱞᱟᱹᱜᱤᱫ ᱛᱮ ᱟᱵᱚ ᱢᱟᱱᱣᱟ ᱠᱚ ᱡᱚᱛᱚᱠᱷᱚᱱ ᱯᱨᱚᱛᱷᱚᱢ ᱫᱚ ᱟᱵᱚ ᱚᱞᱼᱯᱟᱲᱦᱟᱣ ᱦᱩᱭᱩᱜᱼᱟ ᱟᱹᱠᱤᱞ ᱜᱮᱭᱟᱱ ᱦᱩᱭᱩᱜᱼᱟ ᱛᱚᱵᱮ ᱡᱮ ᱜᱮ ᱟᱵᱚ ᱢᱟᱱᱣᱟ ᱡᱚᱛᱚᱣᱟᱜ ᱵᱚᱱ ᱧᱮᱞ ᱧᱟᱢᱟ ᱟᱨ ᱵᱚᱱ ᱴᱷᱤᱠᱟᱹᱭᱟ ᱡᱟᱦᱟᱸ ᱡᱮ ᱨᱚᱜᱷᱩᱱᱟᱛᱷ ᱢᱩᱨᱢᱩᱭ ᱢᱮᱱ ᱠᱟᱫᱼᱟ ᱚᱞ ᱮᱢ ᱟᱫ ᱞᱮᱨᱮ ᱟᱢ ᱦᱚᱢ ᱟᱫᱚᱜ ᱚᱱᱠᱟᱜᱮ ᱡᱚᱛᱚ ᱦᱚᱲ ᱚᱞᱼᱯᱟᱲᱦᱟᱣ ᱦᱩᱭᱩᱜᱼᱟ ᱟᱫᱚ ᱢᱟ ᱡᱚᱛᱚᱜᱮ ᱯᱟᱲᱦᱟᱜ ᱢᱟᱵᱚᱱ